ᱦᱮᱸ ᱯᱮᱴᱨᱳᱞ ᱨᱮᱭᱟᱜ ᱜᱚᱱᱚᱝ ᱫᱚ ᱰᱷᱮᱨ ᱜᱮ ᱟᱹᱰᱤᱜᱮ ᱵᱟᱹᱲᱛᱤ ᱜᱮᱭᱟ ᱪᱮᱫᱟᱜ ᱥᱮ ᱡᱟᱦᱟᱸᱛᱮ ᱠᱟᱹᱴᱤᱡ ᱵᱟᱭᱤᱠ ᱛᱮ ᱡᱩᱫᱤ ᱵᱟᱡᱟᱨ ᱥᱮᱜ ᱜᱤᱧ ᱪᱟᱞᱟᱣ ᱜᱚᱫᱚᱜᱼᱟ ᱥᱚᱵᱡᱤ ᱦᱟᱛᱟᱣ ᱠᱚ ᱛᱟᱦᱚᱞᱮ ᱤᱧ ᱱᱚᱰᱮ ᱢᱳᱴᱚᱨ ᱥᱟᱭᱠᱮᱞ ᱛᱮᱜᱤᱧ ᱪᱟᱞᱟᱜ ᱠᱟᱱᱟ ᱟᱨ ᱡᱚᱫᱤ ᱢᱳᱴᱚᱨ ᱥᱟᱭᱠᱮᱞ ᱨᱮᱱᱟᱜ ᱥᱩᱱᱩᱢ ᱡᱚᱫᱤ ᱞᱟᱜᱟᱜᱼᱟ ᱟᱹᱰᱤ ᱡᱳᱨ ᱜᱮ ᱫᱟᱢ ᱵᱮᱥᱤ ᱜᱮᱭᱟ ᱟᱨ ᱚᱱᱟ ᱞᱟᱹᱜᱤᱫ ᱜᱮ ᱤᱧᱟᱹᱜ ᱢᱟᱱᱮ ᱟᱹᱰᱤ ᱵᱟᱹᱲᱛᱤ ᱟᱹᱰᱤ ᱵᱟᱹᱲᱛᱤ ᱜᱤᱧ ᱵᱩᱡᱽ ᱮᱫᱟ